ᱡᱮᱞᱮ ᱠᱚ ᱨᱮᱱ ᱡᱟᱹᱛᱤ ᱫᱚᱠᱚ ᱦᱩᱭᱩᱜ ᱠᱟᱱᱟ ᱵᱟᱜᱽᱫᱤ ᱢᱮᱱᱟᱜ ᱠᱚᱣᱟ ᱵᱟᱹᱣᱨᱤ ᱢᱮᱱᱟᱜ ᱠᱚᱣᱟ ᱵᱟᱝᱜᱟᱞ ᱢᱮᱱᱟᱜ ᱠᱚᱣᱟ ᱱᱤᱠᱩ ᱠᱚᱜᱮ ᱠᱚ ᱵᱚᱞᱮ ᱦᱟᱹᱠᱩ ᱠᱚᱫᱚ ᱠᱚ ᱥᱟᱵ ᱠᱚᱣᱟ ᱦᱚᱲ ᱦᱚᱸ ᱥᱟᱵ ᱠᱚᱜᱮᱭᱟ ᱦᱮᱸ ᱟᱞᱮ ᱫᱚ ᱟᱞᱮ ᱟᱥᱮ ᱯᱟᱥᱮ ᱫᱚ ᱵᱟᱝᱜᱟᱞ ᱢᱮᱱᱟᱜ ᱠᱚᱜᱮᱭᱟ ᱰᱮᱨᱟᱣ ᱠᱟᱱᱟ ᱠᱚ ᱚᱲᱟᱜ ᱫᱩᱣᱟᱹᱨ ᱠᱟᱫᱟ ᱠᱚ ᱵᱟᱝᱜᱟᱞ ᱛᱚ ᱢᱚᱡᱽ ᱜᱮᱠᱚ ᱨᱚᱲᱟ ᱢᱚᱡᱽ ᱜᱮ ᱢᱤᱞᱮ ᱢᱤᱥᱮ ᱜᱮ ᱥᱚᱵᱽ ᱥᱚᱢᱚᱭ ᱜᱮᱞᱮ ᱧᱟᱯᱟᱢᱚᱜᱼᱟ ᱜᱟᱛᱮᱜ ᱜᱮᱭᱟᱞᱮ ᱢᱤᱞᱮᱢᱤᱥᱮ ᱜᱮᱞᱮ ᱛᱟᱦᱮᱱ ᱜᱮᱭᱟ ᱦᱟᱹᱠᱩ ᱥᱟᱵ ᱠᱚᱞᱮ ᱪᱟᱞᱟᱜ ᱜᱮᱭᱟ ᱛᱟᱨᱯᱚᱨᱮ ᱱᱩᱠᱩᱣᱟᱜ ᱫᱚ ᱮ ᱵᱟᱹᱣᱨᱤ ᱟᱨ ᱵᱟᱜᱽᱫᱤᱭᱟᱜ ᱫᱚ ᱦᱩᱭᱩᱜ ᱠᱟᱱᱟ ᱯᱚᱨᱚᱵᱽ ᱫᱚ ᱦᱩᱭᱩᱜ ᱠᱟᱱ ᱛᱟᱠᱚᱣᱟ ᱱᱚᱣᱟ ᱮᱜ ᱟᱵᱚᱣᱟᱜ ᱦᱚᱲᱟᱜ ᱥᱚᱨᱦᱟᱭ ᱡᱚᱠᱷᱚᱡ ᱩᱱᱠᱩᱣᱟᱜ ᱢᱤᱫᱴᱮᱱ ᱯᱤᱴᱷᱮ ᱯᱚᱨᱚᱵᱽ ᱢᱮᱱᱟᱜ ᱛᱟᱠᱚᱣᱟ ᱟᱨ ᱦᱩᱭᱩᱜ ᱠᱟᱱᱟ ᱵᱟᱝᱜᱟᱞ ᱟᱜ ᱫᱚ ᱦᱩᱭᱩᱜ ᱠᱟᱱᱟ ᱵᱟᱝᱜᱟᱞ ᱢᱟ ᱵᱟᱨᱚ ᱢᱟᱥ ᱜᱮ ᱠᱚ ᱠᱟᱹᱞᱤ ᱯᱩᱡᱟᱹ ᱫᱩᱨᱜᱟᱹ ᱯᱩᱡᱟᱹᱜ ᱟᱠᱚ ᱠᱟᱹᱞᱤ ᱯᱩᱡᱟᱹᱜ ᱟᱠᱚ ᱵᱟᱨᱚ ᱢᱟᱥ ᱜᱮ ᱩᱱᱠᱩ ᱦᱚᱸ ᱠᱟᱹᱞᱤ ᱵᱚᱸᱜᱟ ᱢᱟ ᱛᱟᱦᱮᱱ ᱛᱟᱠᱚ ᱚᱲᱟᱜ ᱨᱮ ᱮᱭ ᱴᱩᱠᱩ ᱟᱨᱠᱤ